ᱦᱮᱸ ᱦᱮᱞᱳ ᱦᱮᱸ ᱡᱟᱦᱟᱸ ᱨᱮᱞᱮ ᱛᱟᱦᱮᱱ ᱠᱟᱱ ᱛᱟᱦᱮᱸᱫ ᱚᱸᱰᱮ ᱫᱚ ᱱᱤᱛᱚᱜ ᱫᱚ ᱵᱟᱞᱮ ᱛᱟᱦᱮᱱ ᱠᱟᱱᱟ ᱛᱷᱚᱲᱟ ᱡᱟᱭᱜᱟ ᱞᱮ ᱵᱚᱫᱚᱞ ᱟᱠᱟᱫᱼᱟ ᱟᱫᱚ ᱡᱩᱫᱟᱹ ᱱᱟᱜ ᱱᱟᱣᱟ ᱮᱰᱨᱮᱥᱤᱧ ᱞᱟᱹᱭ ᱟᱯᱮ ᱠᱟᱱᱟ ᱟᱫᱚ ᱚᱱᱟ ᱮᱰᱨᱮᱥ ᱨᱮ ᱞᱟᱹᱭ ᱠᱟᱛᱮᱫ ᱡᱟᱦᱟᱱᱟᱜ ᱢᱮᱱ ᱟᱠᱟᱫ ᱯᱮ ᱚᱱᱟᱯᱮ ᱯᱳᱸᱪᱷᱟᱣ ᱦᱚᱴᱚ ᱠᱟᱜᱼᱟ